ᱡᱮᱢᱚᱱ ᱞᱟᱦᱟ ᱡᱩᱜᱽ ᱨᱮ ᱥᱮᱞᱟᱭ ᱥᱩᱛᱟᱹᱢ ᱢᱤᱥᱤᱱ ᱵᱟᱝ ᱛᱟᱦᱮᱸ ᱠᱟᱱᱛᱮ ᱟᱵᱚ ᱦᱚᱲ ᱠᱚ ᱛᱤ ᱛᱮᱜᱮ ᱵᱚᱱ ᱨᱚᱜ ᱮᱫ ᱠᱟᱱ ᱛᱟᱦᱮᱱᱚᱜᱼᱟ ᱠᱤᱪᱨᱤᱡ ᱠᱚ ᱥᱮ ᱮᱢᱚᱱ ᱠᱤ ᱫᱟᱠᱟ ᱡᱚᱢ ᱞᱟᱹᱜᱤᱫ ᱛᱮ ᱯᱟᱛᱲᱟ ᱦᱚᱸ ᱥᱟᱨᱚᱢ ᱥᱟᱠᱟᱢ ᱨᱮᱱᱟᱜ ᱛᱮ ᱫᱤᱭᱮ ᱥᱮᱞᱟᱭ ᱦᱩᱭᱩᱜ ᱠᱟᱱ ᱛᱟᱦᱮᱱᱚᱜᱼᱟ ᱟᱨ ᱪᱮᱫᱟᱜ ᱥᱮ ᱡᱮᱢᱚᱱ ᱱᱤᱛᱳᱜ ᱱᱚᱣᱟ ᱤᱱᱟᱱᱤᱝ ᱡᱩᱜᱽ ᱨᱮ ᱦᱚᱡ ᱠᱟᱱᱟ ᱥᱤᱞᱟᱹᱭ ᱢᱤᱥᱤᱱ ᱛᱚ ᱥᱮᱞᱟᱭ ᱢᱮᱥᱤᱱ ᱨᱮ ᱡᱮᱢᱚᱱ ᱥᱚᱨᱵᱚ ᱯᱨᱚᱛᱷᱚᱢ ᱨᱮ ᱥᱩᱭ ᱞᱟᱜᱟᱜᱼᱟ ᱛᱟᱯᱚᱨ ᱫᱚ ᱟᱨ ᱟᱡᱽ ᱛᱮᱜᱮ ᱠᱟᱹᱢᱤ ᱪᱟᱞᱟᱜᱼᱟ ᱡᱮᱢᱚᱱ ᱥᱮᱞᱟᱭ ᱢᱤᱥᱤᱱ ᱛᱮ ᱱᱤᱛᱳᱜᱼᱟᱜ ᱥᱮᱞᱟᱭ ᱢᱤᱥᱤᱱ ᱛᱮ ᱟᱭᱢᱟ ᱠᱟᱹᱢᱤ ᱥᱩᱵᱤᱫᱟ ᱦᱩᱭᱩᱜ ᱠᱟᱱᱟ ᱥᱮ ᱦᱚᱲ ᱠᱚ ᱥᱩᱵᱤᱫᱟᱜ ᱠᱟᱱᱟ ᱡᱮᱢᱚᱱ ᱠᱤ ᱚᱱᱟ ᱢᱤᱥᱤᱱ ᱛᱮ ᱜᱤᱞᱟᱹᱥ ᱵᱟ ᱵᱟᱴᱤ ᱠᱚᱦᱚᱸ ᱵᱮᱱᱟᱜ ᱠᱟᱱᱟ ᱥᱟᱨᱡᱚᱢ ᱥᱟᱠᱟᱢ ᱮᱢᱟᱱ ᱞᱟᱜᱟᱣ ᱠᱟᱛᱮᱫ ᱢᱤᱫ ᱜᱷᱟᱹᱲᱤᱡ ᱛᱮ ᱥᱤᱞᱟᱹᱭᱚᱜ ᱠᱟᱱᱟ ᱟᱨ ᱛᱟᱨ ᱢᱚᱫᱽᱫᱷᱮ ᱨᱮ ᱠᱤᱪᱨᱤᱪ ᱠᱚ ᱥᱤᱞᱟᱭ ᱨᱮᱦᱚᱸ ᱟᱹᱰᱤ ᱩᱯᱚᱡᱩᱠᱛᱚ ᱦᱩᱭᱩᱜ ᱠᱟᱱᱟ ᱚᱱᱟ ᱢᱮᱥᱤᱱ ᱛᱮ